ᱦᱚᱴᱚᱜ ᱦᱟᱹᱥᱩ ᱞᱮᱞᱮᱠᱷᱟᱱ ᱢᱟᱱᱮ ᱪᱮᱫ ᱠᱚᱞᱮ ᱞᱟᱜᱟᱣᱟ ᱪᱮᱫ ᱠᱚ ᱦᱟᱹᱥᱩ ᱢᱟᱱᱮ ᱪᱮᱫ ᱠᱚᱛᱮ ᱦᱟᱹᱥᱩ ᱪᱟᱵᱟᱜᱼᱟ ᱴᱟᱭᱜᱟᱨ ᱵᱟᱢ ᱠᱚᱞᱮ ᱞᱟᱜᱟᱣᱟ ᱴᱟᱭᱜᱟᱨ ᱵᱟᱢ ᱠᱚ ᱞᱟᱜᱟᱣ ᱠᱟᱛᱮᱫ ᱤᱥᱠᱤᱨ ᱟᱞᱮ ᱦᱚᱴᱚᱜ ᱦᱚᱴᱚᱜ ᱤᱥᱠᱤᱨ ᱠᱟᱛᱮᱫ ᱛᱟᱨᱯᱚᱨᱮ ᱫᱚ ᱚᱱᱟ ᱠᱚᱛᱮ ᱡᱩᱫᱤ ᱵᱟᱝ ᱪᱟᱵᱟ ᱞᱮᱱᱠᱷᱟᱱ ᱫᱚ ᱛᱟᱨᱯᱚᱨᱮ ᱞᱮ ᱵᱩᱞᱩᱝ ᱫᱟᱜ ᱠᱚᱛᱮ ᱵᱩᱞᱩᱝ ᱫᱟᱜ ᱟᱹᱰᱤᱜᱟᱱ ᱞᱚᱞᱚ ᱫᱟᱜ ᱚᱱᱟ ᱫᱟᱜ ᱠᱚᱛᱮ ᱥᱩᱛᱤ ᱠᱤᱪᱨᱤᱡᱽ ᱞᱚᱦᱚᱫ ᱠᱟᱛᱮᱫ ᱚᱱᱟ ᱛᱮᱞᱮ ᱥᱮᱸᱠᱟᱣᱟ ᱢᱟᱱᱮ ᱢᱟᱭᱟᱢ ᱠᱚ ᱯᱟᱪᱮᱫ ᱚᱱᱟ ᱠᱚᱨᱮᱫ ᱡᱟᱢ ᱟᱠᱟᱱ ᱠᱷᱟᱡ ᱟᱫᱚ ᱥᱮᱸᱠᱟᱣ ᱟᱞᱮ ᱥᱮᱸᱠᱟᱣ ᱠᱟᱛᱮᱫ ᱡᱩᱫᱤ ᱵᱟᱝ ᱠᱚᱢᱟᱣ ᱞᱮᱱᱠᱷᱟᱱ ᱰᱟᱠᱛᱟᱨ ᱨᱟᱱ ᱠᱚᱞᱮ ᱡᱚᱢᱟ ᱰᱟᱠᱛᱟᱨ ᱨᱟᱱ ᱠᱚ ᱡᱚᱢ ᱠᱟᱛᱮᱫ ᱫᱚ ᱡᱩᱫᱤ ᱚᱱᱠᱟ ᱡᱩᱫᱤ ᱵᱟᱝ ᱛᱷᱤᱨᱚᱜ ᱠᱷᱟᱱ ᱵᱟᱨ ᱯᱮ ᱫᱤᱱ ᱛᱟᱦᱮᱱ ᱠᱷᱟᱱ ᱛᱟᱨᱯᱚᱨᱮ ᱥᱮᱸᱠᱟᱣ ᱜᱮᱭᱟᱞᱮ ᱥᱮᱸᱠᱟᱣ ᱢᱟᱱᱮ ᱡᱚᱛᱚᱣᱟᱜ ᱜᱮ ᱥᱮᱸᱠᱟᱣ ᱦᱚᱸᱞᱮ ᱥᱮᱸᱠᱟᱣᱟ ᱟᱵᱟᱨ ᱡᱚᱢ ᱥᱩᱱᱩᱢ ᱡᱚᱢ ᱥᱩᱱᱩᱢ ᱛᱮ ᱚᱱᱟ ᱠᱚᱛᱮ ᱞᱮ ᱤᱥᱠᱤᱨᱟ ᱚᱱᱟ ᱠᱚᱛᱮᱞᱮ ᱤᱥᱠᱤᱨᱟ ᱢᱟᱱᱮ ᱚᱱᱟ ᱠᱚᱛᱮ ᱦᱚᱸ ᱪᱟᱵᱟᱜ ᱟᱥᱮ ᱵᱟᱝ ᱢᱟᱱᱮ